ᱟᱵᱚ ᱥᱟᱱᱛᱟᱲ ᱥᱚᱢᱟᱡᱽ ᱨᱮᱫᱚ ᱢᱟᱱᱮ ᱫᱤᱠᱩ ᱞᱮᱠᱟ ᱫᱚ ᱩᱱᱟᱹᱜ ᱤᱭᱩᱴᱩᱵ ᱪᱮᱱᱮᱞ ᱠᱚ ᱞᱟᱦᱟ ᱠᱷᱚᱡ ᱫᱚ ᱵᱟᱝᱠᱚ ᱤᱭᱟᱹᱭᱫᱟ ᱡᱮᱦᱮᱛᱩ ᱧᱮᱞᱚᱜ ᱠᱟᱱᱟ ᱡᱮᱢᱚᱱ ᱴᱨᱟᱭᱤᱵᱽ ᱴᱤᱵᱷᱤ ᱨᱮᱦᱚᱸ ᱟᱵᱚ ᱥᱟᱱᱛᱟᱲ ᱥᱚᱢᱟᱡᱽ ᱨᱮᱱᱟᱜ ᱢᱟᱱᱮ ᱡᱟᱦᱟᱸᱛᱤᱱᱟᱹᱜ ᱤᱭᱟᱹ ᱠᱚ ᱠᱷᱚᱵᱚᱨ ᱠᱚ ᱮᱢᱟᱜ ᱠᱟᱱᱟ ᱠᱚ ᱴᱨᱟᱭᱤᱵᱽ ᱴᱤᱵᱷᱤ ᱨᱮ ᱚᱱᱟ ᱨᱮᱦᱚᱸ ᱟᱹᱰᱤ ᱵᱮᱥ ᱵᱮᱥ ᱠᱷᱚᱵᱚᱨ ᱠᱚ ᱮᱢᱟᱜᱼᱟ ᱟᱨ ᱤᱭᱩᱴᱩᱵᱽ ᱪᱮᱱᱮᱞ ᱠᱚᱨᱮ ᱦᱚᱸ ᱱᱤᱛᱳᱜ ᱫᱚ ᱥᱟᱱᱛᱟᱲᱟᱜ ᱵᱚᱦᱩᱛ ᱜᱤᱞᱟᱹ ᱮᱱᱮᱡ ᱥᱮᱨᱮᱧ ᱠᱚ ᱮᱢᱟᱜ ᱠᱟᱱᱟ ᱠᱚ ᱡᱮᱢᱚᱱ ᱥᱳᱱᱟᱢᱚᱱᱤ ᱯᱨᱳᱰᱟᱠᱥᱚᱱ ᱚᱱᱟ ᱨᱮᱦᱚᱸ ᱟᱹᱰᱤ ᱟᱹᱰᱤ ᱟᱹᱰᱤ ᱚᱱᱮ ᱢᱤᱫᱴᱮᱡ ᱥᱳᱱᱟᱢᱚᱱᱤ ᱯᱨᱳᱰᱟᱠᱥᱚᱱ ᱢᱤᱫᱴᱮᱡ ᱪᱮᱱᱮᱞ ᱢᱮᱱᱟᱜᱼᱟ ᱚᱱᱟ ᱨᱮᱦᱚᱸ ᱟᱹᱰᱤ ᱵᱷᱟᱞᱮ ᱵᱷᱟᱞᱮ ᱥᱟᱱᱛᱟᱲ ᱥᱮᱨᱮᱧ ᱠᱚ ᱮᱢᱟᱜ ᱠᱟᱱᱟ ᱠᱚ ᱮᱱᱮᱡ ᱠᱚᱦᱚᱸ ᱟᱨ ᱢᱟᱱᱮ ᱤᱭᱩᱴᱩᱵᱽ ᱪᱮᱱᱮᱞ ᱨᱮᱫᱚ ᱟᱹᱰᱤᱜᱟᱱ ᱥᱟᱱᱛᱟᱲ ᱢᱟᱱᱮ ᱥᱟᱱᱛᱟᱲ ᱪᱮᱱᱮᱞᱟᱜ ᱦᱚᱸ ᱥᱟᱱᱛᱟᱲ ᱪᱮᱱᱮᱞ ᱢᱮᱱᱟᱜᱼᱟ ᱠᱤᱱᱛᱩ ᱩᱱᱟᱹᱜ ᱫᱚ ᱵᱟᱝ ᱫᱤᱥᱟᱹᱜᱼᱟ ᱥᱮ ᱵᱚᱦᱩᱛ ᱜᱟᱱ ᱢᱮᱱᱟᱜᱼᱟ ᱤᱭᱩᱴᱩᱵᱽ ᱪᱮᱱᱮᱞ ᱥᱟᱱᱛᱟᱲᱟᱜ ᱟᱫᱚ ᱡᱚᱛᱚ ᱨᱮᱜᱮ ᱢᱟᱱᱮ ᱥᱟᱱᱛᱟᱲᱟᱜ ᱮᱱᱮᱡ ᱥᱮᱨᱮᱧ ᱟᱹᱰᱤ ᱵᱷᱟᱞᱮ ᱵᱷᱟᱞᱮ ᱠᱚ ᱮᱢᱟᱜ ᱠᱟᱱᱟ ᱡᱚᱛᱚ ᱪᱮᱱᱮᱞ ᱨᱮᱜᱮ ᱛᱚ ᱩᱱᱟᱹᱜ ᱪᱮᱱᱮᱞ ᱨᱮᱱᱟᱜ ᱧᱩᱛᱩᱢ ᱫᱚ ᱵᱟᱝ ᱫᱤᱥᱟᱹᱜᱼᱟ ᱛᱮ ᱟᱹᱰᱤ ᱟᱭᱢᱟ ᱪᱮᱱᱮᱞ ᱢᱮᱱᱟᱜᱼᱟ ᱟᱨ ᱡᱮᱢᱚᱱ ᱴᱨᱟᱭᱤᱵᱽ ᱴᱤᱵᱷᱤ ᱨᱮ ᱠᱷᱚᱵᱚᱨ ᱚᱱᱟ ᱨᱮᱦᱚᱸ ᱢᱟᱱᱮ ᱟᱹᱰᱤ ᱵᱷᱟᱞᱮ ᱵᱷᱟᱞᱮ ᱠᱷᱚᱵᱚᱨ ᱠᱚ ᱮᱢᱟᱜᱼᱟ ᱠᱚ ᱡᱟᱦᱟᱸ ᱫᱚ ᱢᱟᱱᱮ ᱟᱵᱚ ᱥᱟᱱᱛᱟᱲ ᱥᱚᱢᱟᱡᱽ ᱨᱮᱱᱟᱜ ᱜᱮ ᱠᱟᱱᱟ ᱟᱹᱨᱤᱼᱪᱟᱹᱞᱤ ᱚᱱᱟ ᱱᱤᱭᱮ ᱛᱮᱜᱚ ᱠᱚ ᱮᱢᱟᱜ ᱠᱟᱱᱟ ᱴᱨᱟᱭᱤᱵᱽ ᱴᱤᱵᱷᱤ ᱨᱮ ᱟᱫᱚ ᱩᱱᱟᱹᱜ ᱵᱟᱝ ᱵᱟᱝ ᱫᱤᱥᱟᱹᱜ ᱨᱮᱦᱚᱸ ᱢᱟᱱᱮ ᱡᱟ ᱴᱩᱠᱩ ᱤᱭᱩᱴᱩᱵᱽ ᱪᱮᱱᱮᱞ ᱠᱚᱨᱮ ᱡᱮᱢᱚᱱ ᱤᱭᱟᱹ ᱢᱟᱱᱮ ᱢᱮᱱᱟᱜᱼᱟ ᱱᱤᱭᱩᱡᱽ ᱪᱮᱱᱮᱞ ᱚᱱᱟ ᱨᱮᱦᱚᱸ ᱟᱹᱰᱤ ᱢᱟᱱᱮ ᱥᱟᱱᱛᱟᱲ ᱨᱮᱱᱟᱜ ᱢᱟᱱᱮ ᱥᱟᱱᱛᱟᱲ ᱥᱚᱢᱟᱡᱽ ᱨᱮ ᱡᱟᱦᱟᱸ ᱠᱚ ᱪᱟᱞᱟᱜ ᱠᱟᱱᱟ ᱚᱱᱟ ᱠᱚᱠᱚ ᱮᱢᱟᱜᱼᱟ ᱢᱟᱱᱟᱜ ᱚᱱᱟ ᱤᱭᱩᱴᱩᱵᱽ ᱪᱮᱱᱮᱞ ᱨᱮᱱᱟᱜ ᱧᱩᱛᱩᱢ ᱫᱚ ᱦᱩᱭᱩᱜ ᱠᱟᱱᱟ ᱱᱤᱭᱩᱡᱽ ᱪᱮᱱᱮᱞ ᱟᱨ ᱱᱚᱝᱠᱟ ᱜᱮ ᱢᱮᱱᱟᱜᱼᱟ ᱵᱚᱦᱩᱛ ᱠᱤᱪᱷᱩ ᱪᱮᱱᱮᱞ ᱤᱭᱩᱴᱩᱵᱽ ᱪᱮᱱᱮᱞ ᱨᱮᱜᱮ ᱧᱩᱛᱩᱢ ᱢᱮᱱᱟᱜᱼᱟ ᱡᱚᱛᱚ ᱡᱚᱛᱚ ᱤᱭᱩᱴᱤᱵᱽ ᱪᱮᱱᱮᱞ ᱨᱮᱜᱮ ᱵᱷᱟᱞᱮ ᱵᱷᱟᱞᱮ ᱵᱷᱟᱞᱮ ᱵᱷᱟᱞᱮ ᱮᱱᱮᱡ ᱥᱮᱨᱮᱧ ᱠᱚ ᱮᱢᱟᱜᱼᱟ ᱡᱮᱢᱚᱱ ᱜᱚᱞᱯᱚ ᱠᱚᱦᱚᱸ ᱴᱨᱟᱭᱤᱵᱽ ᱴᱤᱵᱷᱤ ᱨᱮᱫᱚ ᱠᱷᱚᱵᱚᱨ ᱠᱚ ᱥᱮ ᱟᱵᱚ ᱥᱟᱱᱛᱟᱲ ᱥᱚᱢᱟᱡᱽ ᱨᱮᱱᱟᱜ ᱠᱷᱚᱵᱚᱨ ᱠᱚ ᱞᱟᱦᱟᱛᱮ ᱵᱟᱝ ᱪᱟᱞᱟᱜ ᱠᱟᱱ ᱛᱟᱦᱮᱱ ᱢᱮᱱᱠᱷᱟᱱ ᱱᱤᱛᱳᱜ ᱪᱟᱞᱟᱜ ᱠᱟᱱ ᱛᱟᱵᱚᱱᱟ ᱴᱨᱟᱭᱤᱵᱽ ᱴᱤᱵᱷᱤ ᱨᱮ ᱟᱵᱚ ᱥᱟᱱᱛᱟᱲ ᱥᱚᱢᱟᱡᱽ ᱨᱮᱱᱟᱜ ᱠᱷᱚᱵᱚᱨ ᱟᱨᱚ ᱟᱭᱢᱟ ᱤᱭᱟᱹ ᱴᱤᱵᱷᱤ ᱠᱚᱦᱚᱸ ᱢᱮᱱᱟᱜᱼᱟ ᱛᱚ ᱤᱧ ᱫᱚ ᱵᱟᱹᱧ ᱵᱟᱲᱟᱭᱟ ᱠᱤᱱᱛᱩ ᱢᱤᱫᱴᱮᱡ ᱵᱟᱲᱟᱭᱟᱹᱧ ᱴᱨᱟᱭᱤᱵᱽ ᱴᱤᱵᱷᱤ